ᱦᱚᱴᱚᱜ ᱦᱟᱹᱥᱩ ᱪᱟᱵᱟᱭ ᱞᱟᱹᱜᱤᱫ ᱟᱢᱟᱜ ᱟᱹᱛᱩᱨᱮ ᱦᱚᱲ ᱠᱩᱥᱤ ᱠᱤᱪᱷᱩ ᱚᱲᱟᱜ ᱨᱮᱭᱟᱜ ᱩᱯᱚᱠᱟᱨ ᱫᱚ ᱦᱩᱭᱩᱜ ᱠᱟᱱᱟ ᱛᱚᱨᱦᱚᱫ ᱤᱛᱤᱞ ᱡᱟᱹᱢᱵᱽᱲᱩ ᱤᱛᱤᱞ ᱮᱢᱟᱱ ᱮᱢᱟᱱ ᱠᱚ